ᱦᱮᱸ ᱤᱧᱟᱹᱜ ᱟᱛᱳᱨᱮ ᱵᱟᱛᱟᱱ ᱨᱮᱱᱟᱜ ᱥᱩᱵᱤᱫᱷᱟ ᱫᱚ ᱫᱚᱢᱮ ᱫᱚ ᱵᱟᱹᱱᱩᱜ ᱟᱱ ᱟᱨ ᱱᱸᱰᱮᱱᱟᱜ ᱦᱟᱞᱚᱛᱦᱚᱸ ᱫᱚᱢᱮ ᱫᱚ ᱵᱟᱝ ᱴᱷᱤᱠᱼᱟ ᱱᱚᱣᱟ ᱫᱚ ᱟᱞᱮᱭᱟᱜ ᱱᱚᱣᱟ ᱟᱛᱳ ᱨᱮᱱᱟᱝ ᱯᱨᱚᱛᱤᱴᱤ ᱪᱟᱥ ᱞᱮᱠᱟᱱ ᱤᱭᱟᱹ ᱦᱟᱥᱟᱨᱮ ᱫᱚᱢᱮ ᱫᱚ ᱵᱟᱝ ᱦᱩᱭᱩᱜ ᱨᱮᱦᱚᱸ ᱫᱚᱢᱮ ᱦᱟᱞᱠᱟ ᱦᱟᱞᱠᱟ ᱜᱮ ᱦᱩᱭᱩᱜᱼᱟ ᱟᱨ ᱱᱚᱰᱮ ᱱᱟᱜ ᱵᱟᱛᱟᱱ ᱡᱚᱢᱤ ᱨᱮᱫᱚ ᱫᱷᱤᱨᱤ ᱢᱮᱥᱟ ᱦᱟᱥᱟ ᱠᱟᱱᱟ ᱱᱚᱣᱟ ᱫᱚ ᱫᱚᱢᱮ ᱮᱠᱴᱟ ᱫᱚ ᱵᱟᱭᱦᱟᱹᱲ ᱦᱚᱸ ᱵᱟᱝᱟ ᱫᱷᱤᱨᱤ ᱢᱮᱥᱟ ᱦᱟᱥᱟ ᱨᱮᱫᱚ ᱚᱱᱠᱟ ᱦᱳᱲᱳ ᱪᱟᱣᱞᱮ ᱦᱚᱸ ᱵᱟᱝ ᱦᱩᱭᱩᱜ ᱟᱱ ᱟᱨ ᱛᱩᱲᱤ ᱜᱩᱦᱩᱢ ᱠᱚᱦᱚᱸ ᱰᱷᱮᱨ ᱰᱷᱮᱨ ᱫᱚ ᱵᱟᱝᱟ ᱠᱚᱢ ᱠᱚᱢᱜᱮ ᱟᱨ ᱱᱚᱰᱮ ᱫᱚ ᱡᱟᱦᱟᱱᱟᱜ ᱜᱮ ᱵᱟᱛᱟᱱ ᱡᱚᱢᱤᱨᱮ ᱯᱷᱚᱥᱚᱞ ᱫᱚ ᱦᱩᱭᱩᱜ ᱜᱮᱭᱟ ᱟᱨ ᱱᱚᱰᱮᱱᱟᱜ ᱮᱜ ᱫᱟᱜ ᱡᱟᱹᱲᱤ ᱦᱚᱸ ᱦᱩᱭ ᱞᱮᱱᱠᱷᱟᱱ ᱢᱟ ᱡᱚᱛᱚ ᱞᱮᱠᱟᱱᱟᱜ ᱜᱮ ᱦᱩᱭᱩᱜᱼᱟ ᱟᱨ ᱠᱮᱞᱮᱱ ᱜᱟᱰᱟ ᱠᱚᱦᱚᱸ ᱢᱟ ᱢᱮᱱᱟᱜᱼᱟ ᱚᱱᱠᱟᱱᱟᱜ ᱫᱷᱤᱨᱤ ᱦᱟᱥᱟᱨᱮ ᱚᱱᱠᱟᱱ ᱵᱟᱛᱟᱱᱚᱜ ᱫᱚ ᱥᱚᱴᱷᱤᱠ ᱞᱮᱠᱟ ᱫᱚ ᱵᱟᱝ ᱦᱩᱭᱩᱜᱼᱟ ᱟᱨ ᱥᱚᱢᱚᱭ ᱨᱮᱦᱚᱸ ᱵᱟᱝ ᱟ ᱡᱚᱫᱤ ᱚᱱᱠᱟᱱᱟᱜ ᱡᱚᱢᱤᱨᱮ ᱪᱟᱥ ᱞᱮᱠᱟᱱ ᱯᱷᱚᱥᱚᱞ ᱧᱟᱢᱚᱜ ᱨᱮᱦᱚᱸ ᱥᱚᱢᱚᱭ ᱨᱮ ᱫᱟᱜ ᱡᱟᱹᱲᱤ ᱠᱚ ᱛᱟᱦᱮᱸ ᱞᱮᱱᱠᱷᱟᱱ ᱢᱟ ᱚᱱᱠᱟᱱᱟᱜ ᱫᱚ ᱧᱟᱢᱚᱜ ᱜᱮᱭᱟ ᱟᱨ ᱵᱟᱝᱠᱷᱟᱱ ᱫᱚ ᱵᱟᱝ ᱞᱮᱠᱟᱱᱟᱜ ᱜᱮ ᱠᱟᱱᱟ ᱟᱨᱠᱤ